ᱢᱟᱞᱫᱟ ᱡᱮᱞᱟ ᱨᱮᱫᱚ ᱥᱮᱫᱟᱭ ᱠᱷᱚᱱᱜᱮ ᱢᱟᱫ ᱨᱮᱱᱟᱜ ᱦᱟᱴᱟᱜ ᱠᱷᱟᱹᱪᱞᱟᱹᱜ ᱮᱢᱟᱱ ᱛᱮᱭᱟᱜᱠᱚ ᱵᱮᱱᱟᱣ ᱨᱮᱱᱟᱜ ᱠᱟᱹᱨᱩ ᱢᱮᱱᱟᱜ ᱜᱮᱭᱟ ᱚᱱᱟ ᱥᱟᱶᱛᱮ ᱢᱟᱞᱫᱟ ᱡᱮᱞᱟᱨᱮ ᱫᱚ ᱩᱞ ᱨᱮᱱᱟᱜ ᱟᱪᱟᱨ ᱠᱚ ᱵᱮᱱᱟᱣ ᱨᱮᱱᱟᱜᱦᱚᱸ ᱢᱮᱱᱟᱜ ᱜᱮᱭᱟ ᱚᱱᱟᱠᱤ ᱱᱚᱰᱮᱫᱚ ᱡᱟᱹᱥᱛᱤ ᱠᱟᱹᱢᱤ ᱨᱮᱱᱟᱜ ᱫᱟᱣ ᱢᱮᱱᱟᱜᱼᱟ ᱟᱨ ᱚᱱᱟᱠᱚ ᱫᱚ ᱱᱤᱛᱚᱜ ᱥᱟᱨᱠᱟᱨᱤ ᱠᱷᱚᱱ ᱴᱨᱮᱹᱱᱤᱝ ᱦᱚᱸᱠᱚ ᱮᱢᱟᱠᱚ ᱠᱟᱱᱟ ᱟᱨ ᱚᱱᱟᱠᱚ ᱴᱨᱮᱹᱱᱤᱝ ᱦᱟᱛᱟᱣ ᱠᱟᱛᱮᱫ ᱠᱟᱹᱢᱤ ᱦᱩᱭ ᱫᱟᱲᱮᱭᱟᱜᱼᱟ ᱱᱚᱰᱮ ᱫᱚ ᱚᱱᱟ ᱥᱩᱵᱤᱫᱷᱟ ᱢᱮᱱᱟᱜᱼᱟ